ᱦᱮᱸ ᱡᱚᱦᱟᱨᱜᱤ ᱯᱚᱨᱚᱵ ᱫᱚ ᱟᱵᱩᱣᱟᱜ ᱟᱹᱨᱤᱪᱟᱹᱞᱤ ᱨᱮᱱᱟᱜ ᱯᱚᱨᱚᱵ ᱨᱮᱱᱟᱜ ᱠᱟᱛᱷᱟᱜᱤ ᱡᱟᱹᱥᱮᱡ ᱮᱢ ᱢᱮᱱ ᱩᱪᱩᱭᱮᱫᱟ ᱟᱨ ᱵᱟᱠᱷᱟᱡ ᱱᱮᱛᱟᱨ ᱢᱟ ᱚᱱᱟ ᱟᱵᱩᱣᱟᱜ ᱥᱚᱨᱚᱥᱩᱛᱤ ᱯᱩᱡᱟᱹ ᱠᱩ ᱦᱩᱭᱩᱜ ᱠᱟᱱᱟ ᱠᱟᱹᱞᱤ ᱯᱩᱡᱟᱹᱠᱩ ᱦᱩᱭᱩᱜ ᱠᱟᱱᱟ ᱚᱸᱰᱮ ᱦᱚᱸᱠᱩ ᱮᱱᱮᱡ ᱨᱟᱹᱥᱠᱟᱹᱜ ᱠᱟᱱᱟ ᱚᱱᱟᱫᱚ ᱵᱟᱥᱮᱜ ᱟᱵᱩᱣᱟᱜ ᱯᱚᱨᱚᱵ ᱢᱟ ᱵᱟᱝᱠᱟᱱ ᱛᱚᱵᱮ ᱟᱵᱩᱣᱟᱜ ᱡᱟᱦᱟᱸ ᱴᱨᱮᱰᱤᱥᱚᱱᱟᱞ ᱯᱚᱨᱚᱵᱠᱩ ᱚᱱᱟᱫᱚ ᱟᱵᱩᱣᱟᱜ ᱥᱚᱝᱥᱠᱨᱤᱛᱤ ᱥᱮᱞᱮᱫ ᱡᱚᱲᱟᱣ ᱯᱚᱨᱚᱵ ᱫᱚ ᱟᱹᱰᱤ ᱢᱚᱪᱤᱧ ᱟᱹᱭᱠᱟᱹᱣᱟ ᱮᱱᱛᱮᱡ ᱡᱟᱦᱟᱸᱭᱟᱜ ᱥᱟᱱᱟᱢ ᱡᱟᱹᱛᱟᱜ ᱜᱤ ᱟᱠᱩᱣᱟᱜ ᱢᱤᱫᱴᱮᱱ ᱯᱮᱦᱮᱪᱟᱱ ᱛᱟᱦᱮᱱᱟ ᱢᱤᱫᱴᱮᱱ ᱯᱚᱨᱤᱪᱚᱭ ᱛᱟᱦᱮᱱᱟ ᱟᱨ ᱚᱱᱟᱫᱚ ᱦᱩᱭᱩᱜ ᱠᱟᱱᱟ ᱟᱠᱩᱣᱟᱜ ᱟᱹᱨᱤᱪᱟᱹᱞᱤ ᱡᱟᱦᱟᱸᱭ ᱡᱟᱹᱛᱟᱜ ᱟᱯᱱᱟᱨ ᱟᱹᱨᱤᱪᱟᱹᱞᱤ ᱵᱟᱝ ᱛᱟᱦᱮᱱᱟ ᱩᱱᱤᱫᱚ ᱢᱟᱱᱮ ᱢᱟᱱᱣᱟ ᱦᱤᱥᱟᱹᱵ ᱛᱮᱫᱚ ᱯᱩᱨᱟᱹ ᱯᱩᱨᱤ ᱠᱚᱢᱯᱞᱤᱴ ᱫᱚ ᱵᱟᱭ ᱦᱩᱭᱩᱜ ᱠᱟᱱᱟ ᱚᱱᱟᱫᱚ ᱚᱱᱟ ᱰᱚᱢᱵᱚᱞ ᱟᱠᱟᱱ ᱢᱤᱫᱴᱮᱱ ᱴᱷᱮᱸᱜᱟ ᱟᱹᱛᱩ ᱪᱟᱞᱟᱜ ᱠᱟᱱ ᱞᱮᱠᱟᱵᱩᱱ ᱡᱟᱦᱟᱸᱨᱮ ᱪᱟᱞᱟᱜ ᱠᱟᱱᱟ ᱡᱟᱦᱟᱸᱴᱷᱮᱡ ᱰᱷᱟᱸᱜᱚᱜᱼᱟ ᱚᱸᱰᱮᱜᱤ ᱛᱟᱦᱮᱱᱟ ᱛᱟᱦᱮᱱᱟ ᱛᱷᱚᱲᱟᱫᱤᱱ ᱟᱵᱟᱨᱮ ᱰᱷᱟᱸᱜᱚᱜᱼᱟ ᱮᱱᱛᱮ ᱚᱱᱮ ᱤᱧᱫᱚᱧ ᱢᱮᱱᱟ ᱪᱮᱫ ᱠᱚᱸᱰᱦᱟ ᱱᱟᱹᱲᱤ ᱞᱮᱠᱟ ᱢᱟᱱᱮ ᱟᱭᱟᱜ ᱰᱟᱸᱰᱟ ᱵᱟᱹᱱᱩᱜ ᱞᱮᱠᱟ ᱟᱡ ᱮᱥᱠᱟᱨ ᱛᱮ ᱵᱟᱭ ᱛᱤᱸᱜᱩ ᱫᱟᱲᱤᱭᱟᱜᱼᱟ ᱡᱚᱛᱚᱠᱷᱚᱱ ᱡᱟᱯᱟᱲ ᱵᱟᱭ ᱧᱟᱢ ᱟᱹᱨᱤ ᱪᱟᱹᱞᱤᱫᱚ ᱚᱱᱮ ᱚᱱᱠᱟᱱᱟᱜ ᱢᱤᱫᱴᱮᱱ ᱡᱟᱯᱟᱲᱟᱱ ᱫᱟᱨᱤᱠᱟᱱᱟ ᱡᱟᱦᱟᱸᱛᱮ ᱟᱵᱩ ᱪᱮᱛᱟᱱ ᱥᱮᱫᱵᱩ ᱞᱟᱦᱟ ᱫᱟᱲᱤᱜᱼᱟ ᱟᱨ ᱟᱯᱱᱟᱨ ᱯᱚᱨᱤᱪᱚᱭᱵᱩᱱ ᱮᱢᱫᱟᱲᱤᱜᱼᱟ ᱟᱢᱫᱚᱢ ᱪᱤᱠᱤᱠᱟᱱᱟ ᱢᱤᱫᱴᱮᱱ ᱡᱟᱹᱛᱦᱤᱥᱟᱹᱵ ᱛᱮ ᱟᱵᱩᱣᱟᱜ ᱟᱹᱨᱤᱪᱟᱹᱞᱤ ᱵᱷᱤᱛᱨᱤ ᱨᱮ ᱟᱵᱩᱣᱟᱜ ᱤᱛᱤᱦᱟᱸᱥ ᱢᱮᱱᱟᱜᱼᱟ ᱟᱵᱩᱣᱟᱜ ᱱᱟᱜᱟᱢ ᱢᱮᱱᱟᱜᱼᱟ ᱟᱵᱩᱣᱟᱜ ᱪᱮᱫᱞᱮᱠᱟ ᱟᱵᱩᱨᱮᱱ ᱦᱚᱲᱠᱩ ᱛᱟᱦᱮᱸ ᱠᱟᱱᱟ ᱟᱨ ᱪᱮᱫ ᱢᱚᱪᱠᱩ ᱵᱮᱱᱟᱣ ᱟᱹᱜᱩ ᱟᱠᱟᱫᱟ ᱦᱮᱸ ᱚᱱᱟᱫᱚ ᱱᱚᱣᱟ ᱧᱮᱞ ᱛᱮᱵᱩᱱ ᱵᱩᱡᱷᱟᱹᱣᱟ ᱡᱮ ᱟᱵᱩ ᱛᱤᱱᱟᱹᱜ ᱢᱚᱪ ᱟᱨ ᱟᱹᱨᱤ ᱪᱟᱹᱞᱤᱭᱟᱱ ᱡᱟᱹᱛ ᱠᱟᱱᱟᱵᱩᱱ ᱟᱫᱚ ᱱᱚᱜᱚᱭ ᱱᱚᱣᱟᱫᱚ ᱟᱹᱰᱤ ᱜᱚᱨᱚᱵ ᱤᱧ ᱟᱹᱭᱠᱟᱹᱣᱟ ᱛᱤᱱᱟᱹᱜ ᱫᱷᱚᱢ ᱱᱚᱝᱠᱟᱱᱟᱜ ᱟᱵᱩᱣᱟᱜ ᱯᱚᱨᱚᱵ ᱠᱚᱨᱮᱧ ᱥᱮᱞᱮᱛᱚᱜ ᱟᱨ ᱤᱧ ᱦᱩᱫᱤᱥᱚᱜᱼᱟ ᱱᱚᱣᱟ ᱟᱵᱩᱨᱮᱱ ᱜᱤᱫᱟᱹᱨ ᱯᱤᱫᱟᱹᱨ ᱠᱩ ᱱᱚᱜᱚᱭᱱᱟ ᱠᱟᱹᱴᱤᱡ ᱠᱷᱚᱱᱵᱩ ᱥᱮᱸᱬᱟ ᱟᱠᱩ ᱟᱨ ᱱᱚᱣᱟᱠᱩ ᱟᱹᱵᱩ ᱪᱮᱫ ᱞᱮᱠᱟᱵᱩᱱ ᱦᱟᱨᱟ ᱵᱩᱨᱩ ᱤᱫᱤᱭᱮᱫᱟ ᱩᱱᱠᱩᱦᱚᱸ ᱱᱚᱣᱟᱠᱚ ᱤᱫᱤ ᱫᱟᱲᱤᱜ ᱟᱨᱠᱩ ᱫᱩᱞᱟᱹᱲ ᱫᱟᱲᱤᱜ ᱚᱱᱟ ᱫᱟᱭᱤᱛᱚ ᱟᱵᱩ ᱥᱟᱱᱟᱢ ᱦᱚᱲᱟᱜ ᱠᱟᱱᱟ